ᱤᱧᱫᱚ ᱠᱩᱢᱲᱟᱹ ᱨᱟᱹᱥᱩᱱ ᱯᱤᱭᱟᱡᱽᱠᱚᱧ ᱞᱟᱜᱟᱣ ᱵᱟᱲᱟᱭᱟ ᱠᱩᱢᱲᱟᱹᱫᱚ ᱟᱹᱠᱷᱨᱤᱧᱟᱹᱧ ᱫᱤᱱᱟᱹᱢ ᱦᱤᱞᱟᱹᱜ ᱥᱮᱛᱟᱜᱨᱮᱧ ᱤᱫᱤᱭᱟ ᱯᱚᱭᱥᱟ ᱦᱩᱭᱩᱜᱛᱤᱧᱟᱹ ᱚᱱᱟᱛᱮ ᱡᱚᱢᱼᱧᱩᱭᱟᱞᱮ ᱨᱟᱹᱥᱩᱱ ᱠᱚᱫᱚ ᱚᱲᱟᱜ ᱨᱟᱹᱥᱩᱱ ᱯᱤᱭᱟᱡᱽ ᱚᱲᱟᱜᱨᱮ ᱡᱚᱢ ᱞᱟᱹᱜᱤᱫᱞᱮ ᱨᱚᱦᱚᱭᱟ ᱯᱤᱭᱟᱡᱽᱦᱚ ᱛᱷᱚᱲᱟᱜᱟᱱ ᱜᱮ ᱞᱮ ᱨᱚᱦᱚᱭᱟ ᱡᱚᱢ ᱞᱤᱜᱤᱫ ᱚᱲᱟᱜᱨᱮ ᱯᱚᱴᱚᱞ ᱦᱚᱞᱮ ᱪᱟᱥ ᱵᱟᱲᱟᱭ ᱜᱮᱭᱟ ᱚᱱᱟᱫᱚ ᱟᱹᱰᱤ ᱠᱚᱢ ᱜᱮ